ᱦᱮᱸ ᱱᱚᱝᱠᱟᱱ ᱠᱤᱪᱷᱩ ᱥᱟᱛᱟᱢ ᱢᱮᱱᱟᱜᱼᱟ ᱡᱟᱦᱟᱸ ᱤᱧ ᱚᱞ ᱨᱮᱱᱟᱜ ᱤᱧ ᱨᱤᱠᱟᱹᱭᱮᱫᱟ ᱚᱱᱟ ᱫᱚ ᱦᱩᱭᱩᱜ ᱠᱟᱱᱟ ᱱᱚᱣᱟ ᱥᱟᱱᱛᱟᱲ ᱥᱚᱢᱟᱡᱽ ᱞᱟᱦᱟ ᱤᱫᱤ ᱨᱮᱭᱟᱜ ᱠᱟᱛᱷᱟ ᱞᱟᱠᱪᱟᱨ ᱠᱚ ᱞᱟᱦᱟ ᱤᱫᱤ ᱨᱮᱭᱟᱜ ᱠᱟᱛᱷᱟ ᱱᱚᱣᱟ ᱥᱟᱱᱛᱟᱲ ᱥᱚᱢᱟᱡᱽ ᱨᱮ ᱛᱤᱨᱞᱟᱹ ᱦᱚᱯᱚᱱ ᱠᱚ ᱪᱮᱛᱟᱱ ᱟᱹᱰᱤ ᱵᱮ ᱵᱟᱹᱲᱤᱡ ᱱᱟᱦᱟᱪᱟᱨ ᱦᱩᱭᱩᱜ ᱠᱟᱱᱟ ᱛᱤᱨᱞᱟᱹ ᱦᱚᱯᱚᱱ ᱰᱷᱮᱨ ᱠᱞᱟᱥ ᱚᱵᱽᱫᱤ ᱵᱟᱠᱚ ᱯᱟᱲᱦᱟᱣ ᱚᱪᱚ ᱟᱠᱚ ᱠᱟᱱᱟ ᱢᱮᱱᱟᱠᱚ ᱛᱚᱨᱞᱟᱹ ᱦᱚᱯᱚᱱ ᱰᱷᱮᱨ ᱠᱞᱟᱥ ᱯᱟᱲᱦᱟᱣ ᱠᱟᱛᱮᱜ ᱪᱮᱫ ᱠᱚ ᱪᱤᱠᱟᱹᱭᱟ ᱮᱴᱟᱜ ᱦᱚᱲᱟᱜ ᱚᱲᱟᱜ ᱨᱮ ᱥᱮᱱ ᱠᱟᱛᱮᱜ ᱥᱮᱭ ᱛᱚ ᱚᱲᱟᱜ ᱨᱮᱭᱟᱜ ᱤᱥᱤᱱ ᱵᱟᱥᱟᱱ ᱨᱟᱪᱟ ᱡᱚᱜ ᱵᱟᱹᱴᱤ ᱛᱷᱟᱹᱨᱤ ᱢᱟᱡᱟᱣ ᱱᱤᱭᱟᱹ ᱠᱚᱜᱮ ᱛᱚᱠᱚ ᱠᱟᱹᱢᱤᱭᱟ ᱛᱟᱦᱚᱞᱮ ᱩᱱᱠᱩ ᱰᱷᱮᱨ ᱯᱟᱲᱦᱟᱣ ᱚᱪᱚ ᱠᱟᱛᱮᱫ ᱪᱮᱫ ᱦᱩᱭᱩᱜᱼᱟ ᱛᱟᱯᱚᱨ ᱛᱤᱨᱞᱟᱹ ᱦᱚᱯᱚᱱ ᱪᱮᱛᱟᱱ ᱡᱟᱦᱟᱸ ᱢᱤᱫᱴᱟᱝ ᱟᱹᱰᱤ ᱵᱟᱹᱲᱤᱡ ᱚᱛᱛᱟᱪᱟᱨ ᱦᱩᱭᱩᱜ ᱠᱟᱱᱟ ᱚᱱᱟ ᱠᱚᱫᱚ ᱦᱩᱭᱩᱜ ᱠᱟᱱᱟ ᱡᱟᱦᱟᱭ ᱦᱟᱺᱰᱤ ᱧᱩ ᱵᱩᱞ ᱠᱟᱛᱮᱜ ᱡᱟᱦᱟᱸᱭ ᱠᱚᱲᱟ ᱠᱚ ᱛᱤᱨᱞᱟᱹ ᱦᱚᱯᱚᱱ ᱠᱚ ᱵᱟᱹᱲᱤᱡ ᱢᱮᱫ ᱛᱮᱠᱚ ᱧᱮᱞ ᱠᱚᱣᱟ ᱟᱨ ᱩᱱᱠᱩ ᱠᱚ ᱪᱮᱛᱟᱱ ᱟᱹᱰᱤ ᱚᱛᱛᱪᱟᱨ ᱠᱚ ᱠᱚᱨᱟᱣ ᱮᱫᱟ ᱱᱤᱭᱟ ᱠᱚᱦᱚᱸ ᱟᱹᱰᱤ ᱵᱟᱹᱲᱤᱡ ᱠᱟᱹᱢᱤ ᱠᱟᱱᱟ ᱟᱨ ᱡᱟᱦᱟᱸᱭ ᱨᱮᱸᱜᱮᱡ ᱥᱟᱱᱛᱟᱲ ᱠᱚ ᱢᱮᱱᱟᱜ ᱠᱚᱣᱟ ᱩᱱᱠᱩ ᱪᱮᱛᱟᱱ ᱦᱚᱸ ᱡᱟᱦᱟᱸᱭ ᱠᱤᱥᱟᱹᱲ ᱦᱚᱲ ᱢᱮᱱᱟᱜ ᱠᱚᱣᱟ ᱩᱱᱠᱩ ᱠᱚᱢ ᱯᱚᱭᱥᱟ ᱛᱮ ᱰᱷᱤᱨ ᱜᱷᱟᱹᱲᱤᱡ ᱠᱚ ᱠᱷᱟᱴᱟᱣ ᱮᱫ ᱠᱚᱣᱟ ᱩᱱᱠᱩᱭᱟᱜ ᱫᱩᱠ ᱨᱮᱭᱟᱜ ᱠᱟᱛᱷᱟ ᱪᱮᱫ ᱦᱚᱸ ᱵᱟᱠᱚ ᱵᱩᱡᱽ ᱫᱟᱲᱮᱭᱟᱜ ᱠᱟᱱᱟ ᱟᱨ ᱱᱚᱝᱠᱟ ᱱᱚᱝᱠᱟ ᱛᱮ ᱩᱱᱠᱩ ᱪᱮᱛᱟᱱ ᱟᱭᱢᱟ ᱠᱚ ᱱᱟᱦᱟᱪᱟᱨ ᱮᱫᱟ ᱛᱟᱨᱯᱚᱨ ᱛᱤᱨᱞᱟᱹ ᱦᱚᱯᱚᱱ ᱡᱟᱦᱟᱛᱮ ᱮᱥᱠᱟᱨ ᱵᱟᱠᱚ ᱥᱮᱱ ᱫᱟᱲᱮᱭᱟᱜᱼᱟ ᱱᱤᱭᱟᱹ ᱵᱚᱛᱚᱨ ᱛᱮ ᱯᱟᱥᱮᱡ ᱡᱟᱦᱟᱭ ᱠᱚᱲᱟ ᱦᱚᱯᱚᱱ ᱤᱧᱥᱮᱫ ᱵᱟᱹᱲᱤᱡ ᱱᱚᱡᱚᱨ ᱛᱮᱭ ᱠᱚᱭᱚᱜ ᱠᱮᱫ ᱟᱨ ᱤᱧ ᱪᱮᱛᱟᱱ ᱟᱹᱰᱤ ᱵᱮᱵᱟᱹᱲᱤᱡᱼᱮ ᱱᱟᱦᱟᱪᱟᱨ ᱠᱮᱫ ᱚᱱᱟ ᱦᱚᱛᱮᱫ ᱛᱮ ᱮᱥᱠᱟᱨ ᱡᱟᱦᱟᱸ ᱛᱮ ᱵᱟᱠᱚ ᱥᱮᱱ ᱫᱟᱲᱮᱭᱟᱜᱼᱟ ᱥᱮ ᱚᱲᱟᱜ ᱦᱚᱲ ᱦᱚᱸ ᱩᱱᱠᱩ ᱮᱥᱠᱟᱨ ᱵᱟᱝ ᱠᱚ ᱠᱩᱞ ᱠᱚᱣᱟ ᱟᱨ ᱵᱷᱟᱨᱚᱛ ᱨᱮᱱ ᱥᱚᱨᱠᱟᱨ ᱴᱷᱮᱱ ᱤᱧ ᱫᱚ ᱱᱤᱭᱟᱹᱜᱮᱧ ᱵᱚᱱᱫᱚ ᱨᱮᱭᱟᱜ ᱤᱧ ᱢᱮᱛᱟᱭᱟ ᱡᱮ ᱱᱚᱣᱟ ᱥᱚᱢᱟᱡᱽ ᱨᱮ ᱡᱟᱦᱟᱸ ᱛᱤᱨᱞᱟᱹ ᱪᱮᱛᱟᱱ ᱵᱮ ᱵᱟᱹᱲᱤᱡ ᱱᱟᱦᱟᱪᱟᱨ ᱟᱨ ᱨᱮᱸᱜᱮᱡ ᱦᱚᱲ ᱪᱮᱛᱟᱱ ᱡᱟᱦᱟᱸ ᱵᱮ ᱵᱟᱹᱲᱤᱡ ᱱᱟᱦᱟᱪᱟᱨ ᱠᱚ ᱦᱩᱭᱩᱜ ᱠᱟᱱᱟ ᱱᱤᱭᱟᱹ ᱠᱚ ᱵᱚᱱᱫᱷᱚ ᱨᱮᱱᱟᱜ ᱨᱤᱠᱟᱹᱭ ᱢᱟ ᱟᱨ ᱡᱟᱦᱟᱸᱭ ᱱᱚᱝᱠᱟ ᱵᱮ ᱵᱟᱹᱲᱤᱡ ᱠᱟᱹᱢᱤ ᱠᱚ ᱠᱟᱨᱟᱣ ᱩᱱᱠᱩ ᱫᱚ ᱟᱹᱰᱤ ᱩᱛᱟᱹᱨ ᱟᱹᱰᱤ ᱠᱚᱴᱷᱤᱱ ᱥᱟᱥᱛᱤ ᱮᱢ ᱦᱩᱭᱩᱜ ᱢᱟ ᱱᱚᱝᱠᱟ ᱠᱟᱛᱮᱜ ᱜᱮᱥᱮ ᱱᱚᱣᱟ ᱥᱚᱢᱟᱡᱽ ᱫᱚ ᱞᱟᱦᱟ ᱤᱫᱤᱜᱼᱟ ᱟᱨ ᱵᱟᱝᱠᱷᱟᱱ ᱫᱚ ᱱᱚᱝᱠᱟᱛᱮᱜ ᱜᱮ ᱚᱱᱟ ᱥᱚᱢᱟᱡᱽ ᱫᱚ ᱛᱟᱭᱚᱢ ᱨᱮᱜᱮ ᱛᱟᱦᱮᱱᱟ